ᱵᱷᱟᱨᱚᱛ ᱨᱮ ᱠᱤᱪᱷᱤ ᱦᱚᱲ ᱥᱩᱥᱟᱹᱨᱤᱭᱟᱹ ᱠᱷᱮᱞᱳᱰ ᱠᱚᱫᱚ ᱦᱩᱭᱩᱜ ᱠᱟᱱᱟ ᱠᱟᱵᱟᱰᱤ ᱵᱷᱚᱞᱤᱵᱚᱞ ᱠᱤᱨᱠᱮᱴ ᱯᱷᱩᱴᱵᱚᱞ ᱮᱢᱟᱱ ᱠᱚ ᱱᱤᱭᱟᱹ ᱫᱚ ᱠᱷᱮᱞᱳᱰ ᱫᱚ ᱵᱷᱟᱨᱚᱛ ᱨᱮᱱ ᱥᱟᱱᱟᱢ ᱦᱚᱲ ᱠᱚᱜᱮ ᱠᱚ ᱜᱟᱛᱮᱜᱼᱟ ᱟᱨ ᱦᱚᱲ ᱞᱟᱹᱜᱤᱫ ᱱᱤᱭᱟᱹ ᱫᱚ ᱜᱟᱛᱮ ᱨᱮᱠᱚ ᱥᱮᱞᱮᱫᱚᱜᱼᱟ ᱟᱨ ᱫᱤᱥᱚᱢ ᱨᱮᱱᱟᱜ ᱡᱚᱛᱚᱠᱷᱚᱱ ᱥᱚᱨᱮᱥ ᱠᱷᱮᱞᱳᱰ ᱫᱚ ᱦᱩᱭᱩᱜ ᱠᱟᱱᱟ ᱠᱨᱤᱠᱮᱴ ᱜᱟᱛᱮ ᱨᱤᱱᱤᱡ ᱥᱳᱨᱚᱵᱽ ᱜᱟᱝᱜᱩᱞᱤ ᱵᱮᱴᱟᱨ